ᱟᱛᱳ ᱴᱷᱚᱴᱷᱟ ᱨᱮ ᱥᱚᱨᱠᱟᱨᱤ ᱥᱟᱥᱚᱱ ᱵᱚᱱᱛᱮᱡᱽ ᱚᱵᱷᱟᱣ ᱫᱚ ᱟᱭᱢᱟ ᱜᱮ ᱢᱮᱱᱟᱜᱼᱟ ᱡᱮᱞᱮᱠᱟ ᱟᱛᱳ ᱴᱚᱞᱟ ᱠᱚᱨᱮ ᱡᱟᱦᱟᱸ ᱠᱩᱞᱦᱤ ᱠᱚ ᱨᱟᱥᱛᱟ ᱠᱚ ᱢᱮᱱᱟᱜᱼᱟ ᱚᱱᱟ ᱫᱟᱜ ᱫᱤᱱ ᱫᱚ ᱟᱹᱰᱤ ᱞᱚᱥᱚᱫᱚᱜᱼᱟ ᱟᱨ ᱛᱟᱲᱟᱢ ᱵᱟᱝ ᱜᱟᱱᱚᱜᱼᱟ ᱠᱚ ᱵᱚᱱᱫᱮᱡᱽ ᱦᱟᱛᱟᱣ ᱨᱮᱱᱟᱜ ᱵᱮᱯᱟᱨ ᱢᱮᱱᱟᱜᱼᱟ ᱟᱨ ᱟᱛᱳ ᱠᱚᱨᱮ ᱠᱩᱧ ᱠᱚᱦᱚᱸ ᱟᱹᱰᱤ ᱠᱚᱢ ᱜᱮᱭᱟ ᱚᱱᱟ ᱫᱚ ᱥᱤᱛᱩᱝ ᱫᱤᱱ ᱫᱚ ᱟᱸᱡᱮᱫᱚᱜ ᱜᱤᱭᱟ ᱟᱨ ᱟᱭᱨᱟᱱ ᱠᱚᱦᱚᱸ ᱩᱰᱩᱠᱚᱜᱼᱟ ᱵᱟᱝ ᱧᱩ ᱜᱟᱱᱚᱜᱼᱟ ᱚᱱᱟ ᱦᱚᱸ ᱥᱚᱨᱠᱟᱨ ᱯᱟᱦᱴᱟ ᱥᱮᱫ ᱠᱷᱚᱱ ᱵᱚᱱᱛᱮᱡᱽ ᱦᱟᱛᱟᱣᱟ ᱨᱮᱱᱟᱜ ᱵᱮᱯᱟᱨ ᱠᱟᱱᱟ ᱠᱤᱱᱛᱩ ᱵᱟᱠᱚ ᱦᱟᱛᱟᱣ ᱟᱠᱟᱫᱟ ᱟᱨ ᱠᱩᱞᱦᱤ ᱛᱮ ᱫᱟᱜ ᱠᱚ ᱫᱚᱢᱮ ᱞᱤᱸᱜᱤᱱ ᱜᱤᱭᱟ ᱚᱱᱟ ᱦᱚᱸ ᱪᱟᱞᱟᱣ ᱨᱮᱱᱟᱜ ᱵᱮᱵᱚᱥᱛᱷᱟ ᱵᱟᱹᱱᱩᱜᱼᱟ ᱚᱱᱠᱟᱱᱟᱜ ᱚᱱᱠᱟᱱᱟᱜ ᱟᱭᱢᱟ ᱜᱮ ᱥᱚᱨᱠᱟᱨᱤ ᱥᱟᱥᱚᱱ ᱵᱚᱱᱫᱮᱡᱽ ᱯᱨᱚᱵᱷᱟᱵ ᱫᱚ ᱢᱮᱱᱟᱜ ᱜᱤᱭᱟ